ᱤᱧ ᱡᱟᱦᱟᱸ ᱥᱮᱫ ᱢᱟᱱᱮ ᱱᱟᱜ ᱥᱤᱞᱫᱟᱹ ᱯᱟᱛᱟ ᱦᱩᱭᱮᱱ ᱢᱟᱜᱟᱲ ᱵᱮᱨᱟ ᱯᱟᱛᱟ ᱦᱩᱭᱮᱱ ᱞᱩᱜᱩᱵᱩᱨᱩ ᱦᱩᱭᱮᱱ ᱟᱡᱚᱫᱤᱭᱟᱹ ᱥᱮᱸᱫᱽᱨᱟ ᱦᱩᱭᱮᱱ ᱵᱟᱠᱷᱟᱱ ᱡᱟᱦᱟᱸ ᱱᱟᱜ ᱡᱟᱦᱟᱸ ᱥᱮᱫᱜᱮ ᱥᱟᱸᱜᱮ ᱦᱚᱲ ᱥᱟᱞᱟᱜ ᱥᱟᱸᱜᱮᱭᱟᱜ ᱜᱟᱫᱮᱞ ᱥᱟᱞᱟᱜ ᱥᱮᱱᱚᱜ ᱜᱮ ᱡᱷᱚᱛᱚᱠᱷᱚᱱ ᱱᱟᱯᱟᱭ ᱟᱨ ᱥᱚᱨᱮᱥᱤᱧ ᱵᱩᱡᱷᱟᱹᱣᱟ ᱪᱤᱠᱟᱹᱛᱮ ᱜᱟᱫᱮᱞ ᱥᱟᱞᱟᱜ ᱥᱮᱱᱚᱜ ᱡᱚᱴᱟᱣ ᱥᱟᱶ ᱥᱮᱱᱚᱜ ᱫᱚ ᱟᱹᱰᱤ ᱠᱩᱥᱤ ᱟᱨ ᱨᱟᱹᱥᱠᱟᱹ ᱵᱩᱡᱷᱟᱹᱜᱼᱟ ᱦᱟᱹᱱᱤ ᱱᱟᱹᱭ ᱥᱟᱞᱟᱜ ᱱᱟᱯᱟᱭ ᱱᱟᱯᱟᱭ ᱠᱟᱛᱷᱟ ᱟᱨᱵᱟᱝ ᱱᱟᱯᱟᱭ ᱱᱟᱯᱟᱭ ᱵᱤᱪᱟᱹᱨ ᱨᱮᱢ ᱫᱚᱦᱚ ᱫᱟᱲᱮᱭᱟᱜᱼᱟ ᱚᱱᱟᱛᱮ ᱮᱠᱞᱟ ᱫᱩᱠᱞᱟᱹ ᱥᱮᱱᱚᱜ ᱫᱚ ᱵᱟᱹᱲᱛᱤ ᱵᱟᱹᱧ ᱠᱩᱥᱤᱭᱟᱜᱼᱟ ᱥᱟᱸᱜᱮ ᱦᱚᱲ ᱥᱟᱞᱟᱜ ᱜᱟᱫᱮᱞ ᱥᱟᱞᱟᱜ ᱥᱮᱱᱚᱜ ᱜᱮ ᱡᱷᱚᱛᱚ ᱠᱷᱚᱱ ᱱᱟᱯᱟᱭ ᱟᱨ ᱥᱚᱨᱮᱥᱤᱧ ᱟᱹᱭᱠᱟᱹᱣᱟ